ᱟᱵᱚ ᱥᱟᱱᱛᱟᱲ ᱥᱟᱶᱛᱟᱨᱮ ᱢᱮᱱᱟᱜ ᱥᱮᱫᱟᱭ ᱦᱟᱯᱲᱟᱢ ᱠᱷᱚᱱ ᱦᱮᱡ ᱟᱹᱜᱩ ᱟᱠᱟᱱ ᱫᱷᱚᱨᱚᱢ ᱪᱮᱛᱟᱱ ᱨᱮ ᱯᱟᱹᱛᱭᱟᱹᱣ ᱵᱚᱸᱜᱟᱼᱵᱩᱨᱩ ᱟᱨ ᱟᱸᱫᱷᱟ ᱯᱟᱹᱛᱭᱟᱹᱣ ᱱᱚᱸᱰᱮ ᱟᱹᱰᱤ ᱞᱮᱠᱟᱱ ᱦᱚᱲ ᱫᱚ ᱟᱹᱰᱤ ᱨᱚᱠᱚᱢ ᱠᱚ ᱨᱚᱲᱟ ᱟᱫᱚ ᱫᱷᱚᱨᱚᱢ ᱨᱮᱭᱟᱜ ᱢᱮᱱᱮᱫ ᱱᱚᱣᱟ ᱡᱟᱦᱟᱸ ᱥᱮᱫᱟᱭ ᱦᱟᱯᱲᱟᱢ ᱠᱷᱚᱱ ᱡᱟᱦᱟᱸᱭ ᱠᱚ ᱞᱟᱹᱭ ᱟᱹᱜᱩ ᱟᱠᱟᱫ ᱵᱚᱱ ᱡᱟᱦᱟᱸ ᱵᱚᱸᱜᱟ ᱫᱟᱲᱮ ᱠᱚ ᱫᱮᱠᱷᱟᱣ ᱟᱹᱜᱩ ᱟᱠᱟᱫ ᱵᱚᱱ ᱩᱱᱤ ᱴᱷᱮᱱ ᱢᱮᱱᱫᱚ ᱚᱱᱠᱟᱱ ᱵᱚᱸᱜᱟ ᱫᱟᱲᱮ ᱥᱮ ᱚᱱᱠᱟᱱ ᱧᱩᱛᱩᱢ ᱡᱟᱦᱟᱸ ᱡᱟᱭᱜᱟᱨᱮ ᱟᱵᱚ ᱩᱱᱤᱭᱟᱜ ᱧᱩᱢ ᱧᱩᱛᱩᱢ ᱧᱩᱢ ᱠᱟᱛᱮᱫ ᱜᱚᱰ ᱡᱚᱦᱟᱨ ᱞᱮᱱᱠᱷᱟᱱ ᱯᱟᱹᱛᱭᱟᱹᱣ ᱞᱮᱱᱠᱷᱟᱱ ᱟᱵᱚᱣᱟᱜ ᱠᱟᱹᱢᱤ ᱥᱟᱹᱠᱷᱤᱭᱟᱹᱛᱚᱜᱼᱟ ᱟᱵᱚᱣᱟᱜ ᱠᱟᱹᱢᱤ ᱥᱟᱹᱜᱩᱱᱚᱜᱼᱟ ᱚᱱᱟ ᱫᱚᱵᱚᱱ ᱢᱮᱱ ᱫᱟᱲᱮᱭᱟᱜᱼᱟ ᱫᱷᱚᱨᱚᱢ ᱤᱱᱟᱹᱯᱚᱨᱮ ᱟᱸᱫᱷᱟ ᱯᱟᱹᱛᱭᱟᱹᱣ ᱟᱸᱫᱷᱟ ᱯᱟᱹᱛᱭᱟᱹᱣ ᱦᱚᱸ ᱚᱱᱠᱟ ᱫᱚ ᱟᱹᱰᱤ ᱞᱮᱠᱟᱱ ᱦᱚᱲ ᱠᱚᱠᱚ ᱢᱮᱱᱟ ᱟᱫᱚ ᱟᱸᱫᱷᱟ ᱯᱟᱹᱛᱭᱟᱹᱣ ᱫᱚ ᱥᱚᱡᱷᱮ ᱠᱟᱛᱷᱟᱛᱮ ᱢᱮᱱ ᱜᱟᱱᱚᱜᱼᱟ ᱡᱟᱦᱟᱸ ᱪᱮᱛᱟᱱ ᱨᱮ ᱡᱟᱦᱟᱸᱭ ᱦᱟᱹᱱᱤ ᱱᱟᱭᱟᱜ ᱠᱟᱛᱷᱟᱛᱮ ᱯᱟᱹᱛᱭᱟᱹᱣ ᱠᱟᱛᱮᱫ ᱟᱢᱮᱢ ᱠᱟᱹᱢᱤᱭᱟ ᱚᱱᱟ ᱫᱚ ᱦᱩᱭᱩᱜ ᱠᱟᱱᱟ ᱟᱸᱫᱷᱟ ᱯᱟᱹᱛᱭᱟᱹᱣ ᱪᱮᱫᱟᱜ ᱟᱨ ᱚᱱᱟᱫᱚ ᱩᱪᱤᱛ ᱵᱟᱝ ᱠᱟᱱᱟ ᱚᱱᱠᱟᱱ ᱠᱟᱹᱢᱤ ᱤᱫᱤ ᱠᱟᱛᱮᱫ ᱟᱹᱰᱤ ᱠᱤᱪᱷᱩ ᱮᱴᱠᱮᱴᱚᱬᱮ ᱟᱱᱟᱴ ᱦᱩᱭ ᱟᱠᱟᱱᱟ ᱟᱫᱚ ᱚᱱᱮ ᱚᱱᱠᱟᱱᱟᱜ ᱡᱟᱦᱟᱸ ᱵᱤᱱ ᱵᱩᱡᱷᱟᱹᱣᱛᱮ ᱦᱟᱹᱱᱤᱭᱟᱜ ᱱᱟᱹᱭᱟᱜ ᱠᱟᱛᱷᱟ ᱞᱟᱹᱭ ᱟᱸᱡᱚᱢ ᱠᱟᱛᱮᱫ ᱠᱟᱹᱢᱤ ᱛᱚᱨᱟᱣ ᱚᱱᱟᱜᱮ ᱦᱩᱭᱩᱜ ᱠᱟᱱᱟ ᱟᱸᱫᱷᱟ ᱯᱟᱹᱛᱭᱟᱹᱣ ᱫᱚ